ᱡᱤᱱᱥ ᱥᱩᱴ ᱠᱚᱫᱚ ᱱᱤᱭᱟᱹ ᱜᱚᱨᱚᱢ ᱜᱷᱟᱹᱲᱤᱡᱫᱚ ᱵᱟᱝ ᱵᱷᱟᱹᱜᱤᱭᱟ ᱜᱚᱨᱚᱢ ᱜᱷᱟᱹᱲᱤᱡᱫᱚ ᱴᱟᱭᱤᱴᱜᱮ ᱟᱹᱭᱠᱟᱹᱜᱼᱟ ᱴᱟᱭᱤᱴᱜᱮ ᱛᱮᱦᱮᱱ ᱛᱤᱧᱟᱹ ᱟᱨ ᱟᱹᱰᱤ ᱵᱟᱹᱲᱤᱡ ᱵᱩᱡᱷᱟᱹᱜᱼᱟ ᱜᱚᱨᱚᱢᱫᱤᱱ ᱫᱚ ᱞᱚᱞᱚᱜᱮ ᱟᱹᱭᱠᱟᱹᱜᱼᱟ ᱦᱚᱭ ᱞᱚᱞᱚ ᱵᱚᱞᱚᱜᱼᱟ ᱠᱤᱪᱨᱤᱡᱦᱚᱸ ᱫᱷᱤᱯᱟᱹᱜᱼᱟ ᱜᱚᱨᱚᱢᱫᱤᱱ ᱨᱮ ᱢᱚᱡᱽᱦᱚᱸ ᱵᱟᱝ ᱟᱹᱭᱠᱟᱹᱜᱼᱟ ᱞᱚᱞᱚᱜᱮ ᱟᱨ ᱥᱟᱴᱟᱣ ᱠᱚᱜᱟᱛᱚ ᱡᱤᱱᱥ ᱯᱮᱱ ᱫᱚ ᱰᱷᱚᱞᱟ ᱢᱟ ᱵᱟᱹᱱᱩᱜ ᱟᱫᱚ ᱟᱹᱰᱤ ᱵᱟᱹᱲᱤᱡᱜᱮ ᱟᱹᱭᱠᱟᱹᱜᱼᱟ ᱜᱚᱨᱚᱢ ᱞᱚᱞᱚ ᱜᱟᱨᱢᱟᱣᱼᱟ ᱡᱟᱸᱜᱟᱠᱚ ᱢᱚᱡᱽᱦᱚᱸ ᱵᱟᱝ ᱟᱭᱠᱟᱹᱜᱼᱟ